ᱛᱮᱦᱮᱧ ᱤᱧ ᱪᱷᱟᱛᱨᱟ ᱵᱩᱨᱩ ᱵᱤᱫᱩ ᱪᱟᱸᱫᱟᱱ ᱵᱚᱸᱜᱟ ᱴᱷᱟᱶ ᱨᱮ ᱢᱮᱱᱟᱜ ᱟᱠᱟᱫᱤᱧᱟᱹ ᱱᱚᱰᱮ ᱥᱮᱴᱮᱨᱚᱜ ᱞᱟᱹᱜᱤᱫ ᱛᱮ ᱱᱚᱣᱟ ᱜᱷᱟᱴᱥᱤᱞᱟᱹ ᱮᱥᱴᱮᱥᱚᱱ ᱨᱮ ᱟᱲᱜᱚᱱ ᱦᱩᱭᱩᱜᱼᱟ ᱚᱸᱰᱮ ᱠᱷᱚᱱ ᱚᱴᱳ ᱵᱟᱠᱷᱟᱱ ᱥᱟᱯᱷᱟᱨᱤ ᱠᱚ ᱥᱟᱵ ᱦᱩᱭᱩᱜᱼᱟ ᱚᱱᱟ ᱫᱚ ᱡᱷᱟᱲᱠᱷᱚᱸᱰ ᱯᱚᱱᱚᱛ ᱨᱮᱭᱟᱜ ᱢᱤᱫ ᱫᱚᱥᱟᱨᱟᱜ ᱵᱚᱸᱜᱟᱼᱵᱩᱨᱩ ᱴᱷᱟᱶ ᱞᱮᱠᱟᱱᱟᱜ ᱠᱟᱱ ᱜᱮᱭᱟ ᱚᱱᱟ ᱡᱟᱭᱜᱟ ᱨᱮᱫᱚ ᱟᱵᱚ ᱚᱞ ᱯᱟᱹᱨᱥᱤ ᱥᱮ ᱚᱱᱚᱞ ᱵᱚᱸᱜᱟ ᱵᱤᱫᱩ ᱪᱟᱸᱫᱟᱱ ᱵᱚᱸᱜᱟ ᱦᱚᱵᱚ ᱵᱚᱸᱜᱟ ᱟᱹᱠᱤᱱᱟ ᱟᱨ ᱱᱚᱣᱟ ᱨᱮᱱᱟᱜ ᱦᱚᱨ ᱫᱚ ᱡᱟᱦᱟᱸ ᱜᱷᱟᱴᱥᱤᱞᱟᱹ ᱠᱷᱚᱱ ᱦᱩᱲᱞᱩᱝ ᱨᱳᱰ ᱨᱮ ᱦᱮᱡ ᱟᱠᱟᱱᱟ ᱡᱟᱦᱟᱸ ᱵᱮᱝᱜᱚᱞ ᱥᱮᱫ ᱯᱟᱨᱚᱢ ᱟᱠᱟᱱᱟ ᱚᱱᱟ ᱦᱚᱨᱛᱮ ᱦᱤᱡᱩᱜ ᱦᱩᱭᱩᱜᱼᱟ ᱜᱷᱟᱴᱥᱤᱞᱟᱹ ᱮᱥᱴᱮᱥᱚᱱ ᱨᱮ ᱟᱲᱜᱚ ᱠᱟᱛᱮᱫ ᱚᱴᱳ ᱨᱮ ᱫᱮᱡ ᱠᱟᱛᱮᱫ ᱦᱩᱲᱞᱩᱝ ᱵᱮᱝᱜᱚᱞ ᱨᱳᱰ ᱨᱮ ᱪᱟᱞᱟᱣ ᱠᱟᱛᱮᱫ ᱚᱸᱰᱮ ᱠᱷᱚᱱ ᱢᱤᱫ ᱠᱩᱫᱟᱹ ᱠᱚᱪᱟ ᱧᱩᱛᱩᱢᱟᱱ ᱟᱹᱛᱩ ᱠᱟᱱᱟ ᱚᱱᱟ ᱡᱟᱭᱜᱟ ᱨᱮᱜᱮ ᱱᱚᱣᱟ ᱵᱤᱫᱩ ᱪᱟᱸᱫᱟᱱ ᱵᱚᱸᱜᱟ ᱫᱚᱠᱤᱱ ᱛᱷᱟᱯᱚᱱ ᱟᱠᱟᱱᱟ ᱱᱚᱰᱮ ᱥᱮᱴᱮᱨᱚᱜ ᱞᱟᱹᱜᱤᱫᱛᱮ ᱤᱧ ᱱᱚᱣᱟ ᱦᱚᱨ ᱫᱤᱥᱟᱹᱧ ᱮᱢ ᱠᱮᱫ ᱫᱚ ᱚᱱᱟ ᱞᱮᱠᱟ ᱛᱮᱜᱮ ᱦᱤᱡᱩᱜ ᱯᱮ ᱟᱨ ᱱᱚᱣᱟ ᱡᱟᱭᱜᱟ ᱯᱮ ᱥᱮᱴᱮᱨ ᱫᱟᱲᱮᱭᱟᱜᱼᱟ ᱟᱨ ᱩᱱᱠᱤᱱ ᱥᱟᱞᱟᱜ ᱵᱚᱸᱜᱟᱼᱵᱩᱨᱩ ᱪᱟᱞ ᱠᱟᱛᱮᱫ ᱦᱚᱸᱯᱮ ᱨᱩᱣᱟᱹᱲ ᱫᱟᱲᱮᱭᱟᱜᱼᱟ